ᱚᱱᱠᱟᱱ ᱯᱩᱛᱷᱤ ᱟᱭᱢᱟ ᱜᱟᱱ ᱜᱮ ᱢᱮᱱᱟᱜᱼᱟ ᱚᱠᱟᱴᱟᱜ ᱫᱚ ᱤᱧ ᱵᱟᱹᱧ ᱠᱩᱥᱤᱭᱟᱜᱼᱟ ᱡᱮᱢᱚᱱ ᱜᱮ ᱚᱱᱟ ᱦᱟᱸᱜ ᱩᱨᱫᱩ ᱱᱮᱯᱟᱞᱤ ᱪᱟᱭᱱᱤᱥ ᱢᱟᱨᱟᱴᱷᱤ ᱱᱚᱣᱟᱠᱚ ᱵᱷᱟᱥᱟ ᱫᱚ ᱵᱩᱡᱷᱟᱹᱣ ᱵᱟᱹᱧ ᱵᱩᱡᱷᱟᱹᱣᱟ ᱥᱮ ᱧᱮᱞ ᱚᱠᱠᱷᱚᱨ ᱦᱚᱸ ᱵᱟᱹᱧ ᱧᱮᱞ ᱴᱷᱤᱠ ᱠᱟᱫᱟ ᱚᱱᱟ ᱥᱟᱶᱛᱮ ᱱᱚᱣᱟ ᱠᱚ ᱵᱳᱭ ᱠᱚᱫᱚ ᱵᱟᱹᱧ ᱠᱩᱥᱤᱭᱟᱜ ᱥᱮ ᱚᱱᱛᱮᱱᱟᱜ ᱵᱷᱟᱥᱟ ᱦᱚᱸ ᱵᱟᱝ ᱵᱩᱡᱷᱟᱹᱜᱼᱟ ᱚᱱᱟ ᱥᱟᱶᱛᱮ ᱱᱚᱣᱟ ᱠᱚᱫᱚ ᱤᱧᱫᱚ ᱵᱟᱹᱧ ᱠᱩᱥᱤᱭᱟᱜᱼᱟ ᱵᱟᱝ ᱚᱱᱛᱮᱱᱟᱜ ᱚᱱᱟ ᱵᱷᱟᱥᱟ ᱡᱩᱫᱤ ᱵᱟᱢ ᱵᱩᱡᱷᱟᱹᱣ ᱫᱟᱲᱮᱜ ᱠᱷᱟᱡ ᱛᱟᱦᱞᱮ ᱚᱱᱛᱮᱱ ᱠᱚ ᱦᱚᱲ ᱥᱟᱛᱮᱜ ᱟᱢ ᱪᱤᱠᱟᱛᱮᱢ ᱨᱚᱲ ᱧᱟᱯᱟᱢᱟ ᱥᱮ ᱡᱮᱠᱚᱱᱚ ᱡᱤᱱᱤᱥ ᱪᱤᱠᱟᱛᱮ ᱟᱢᱮᱢ ᱵᱩᱡᱷᱟᱹᱣ ᱫᱟᱲᱮᱭᱟᱜᱼᱟ ᱱᱤᱭᱟᱹ ᱠᱚ ᱵᱟᱝ ᱵᱩᱡᱷᱟᱹᱣ ᱵᱟᱲᱟ ᱠᱟᱛᱮ ᱱᱤᱭᱟᱹ ᱠᱚ ᱵᱳᱭ ᱠᱚᱫᱚ ᱫᱚ ᱵᱟᱹᱧ ᱠᱩᱥᱤᱭᱟᱜᱼᱟ ᱤᱧᱫᱚ ᱡᱟᱹᱥᱛᱤ ᱵᱷᱟᱜᱽ ᱫᱚᱧ ᱠᱩᱥᱤᱭᱟᱜᱼᱟ ᱟᱵᱩ ᱥᱟᱱᱛᱟᱲ ᱚᱞ ᱪᱤᱠᱤ ᱵᱷᱟᱥᱟ ᱱᱤᱭᱟᱹ ᱠᱚᱫᱚ ᱟᱵᱚ ᱨᱚᱲ ᱦᱚᱸᱵᱚᱱ ᱨᱚᱲᱟ ᱟᱱᱛᱟᱲ ᱛᱮᱜᱮ ᱚᱞ ᱦᱚᱸ ᱥᱟᱱᱛᱟᱲ ᱛᱮᱜᱮ ᱛᱟᱦᱮᱱᱟ ᱚᱞ ᱪᱤᱠᱤᱛᱮ ᱛᱟᱦᱮᱱᱟ ᱡᱚᱛᱚ ᱦᱚᱲ ᱜᱮᱵᱚᱱ ᱵᱩᱡᱷᱟᱹᱣ ᱫᱟᱲᱮᱭᱟᱜᱼᱟ ᱚᱱᱟ ᱦᱤᱥᱟᱹᱵ ᱛᱮ ᱱᱚᱣᱟ ᱟᱹᱰᱤ ᱟᱸᱴᱤᱧ ᱠᱩᱥᱤᱭᱟᱜᱼᱟ ᱟᱨ ᱡᱚᱛᱚ ᱦᱚᱲ ᱵᱚᱱ ᱵᱩᱡᱷᱟᱹᱣ ᱫᱟᱲᱮᱭᱟᱜᱼᱟ ᱟᱨ ᱚᱠᱠᱷᱚᱨ ᱠᱚᱵᱚᱱ ᱯᱟᱲᱦᱟᱣ ᱫᱟᱲᱮᱭᱟᱜᱼᱟ ᱯᱟᱲᱦᱟᱣ ᱠᱟᱛᱮ ᱵᱚᱱ ᱵᱩᱡᱷᱟᱹᱣᱟ ᱚᱱᱟ ᱥᱟᱶᱛᱮ ᱱᱚᱣᱟ ᱠᱚᱫᱚ ᱤᱧᱫᱚ ᱟᱹᱰᱤ ᱟᱸᱴᱤᱧ ᱠᱩᱥᱤᱭᱟᱜᱼᱟ ᱟᱨ ᱡᱮᱴᱟᱧ ᱞᱟᱹᱭ ᱠᱮᱜ ᱞᱟᱦᱟᱨᱮ ᱚᱠᱟ ᱠᱚ ᱵᱟᱹᱧ ᱠᱩᱥᱤᱭᱟᱜᱼᱟ ᱚᱱᱟ ᱫᱚ ᱵᱟᱝ ᱫᱚ ᱨᱚᱲ ᱵᱩᱡᱷᱟᱹᱣ ᱵᱟᱝᱫᱚ ᱚᱠᱠᱷᱚᱨ ᱵᱩᱡᱷᱟᱹᱜ ᱵᱟᱝᱫᱚ ᱯᱟᱲᱦᱟᱣ ᱜᱮᱵᱚᱱ ᱫᱟᱲᱮᱜ ᱚᱱᱟ ᱦᱤᱥᱟᱹᱵ ᱛᱮ ᱚᱱᱟ ᱠᱚᱫᱚ ᱵᱟᱹᱧ ᱠᱩᱥᱤᱭᱟᱜᱼᱟ ᱟᱨ ᱚᱞᱪᱤᱠᱤ ᱫᱚ ᱱᱚᱣᱟ ᱥᱟᱵᱛᱤᱧ ᱠᱩᱥᱤᱭᱟᱜᱼᱟ ᱡᱮᱜᱩᱞᱟ ᱚᱱᱟ ᱚᱞ ᱠᱚ ᱵᱩᱡᱷᱟᱹᱜᱼᱟ ᱨᱚᱲ ᱠᱚ ᱵᱩᱡᱷᱟᱹᱜᱼᱟ ᱡᱚᱛᱚ ᱦᱚᱲ ᱵᱚᱱ ᱵᱩᱡᱷᱟᱹᱣ ᱫᱟᱲᱮᱭᱟᱜᱼᱟ ᱥᱚᱢᱟᱡᱽ ᱨᱮ ᱢᱤᱞᱮᱢᱤᱥᱮ ᱵᱚᱱ ᱛᱟᱦᱮᱸ ᱫᱟᱲᱮᱭᱟᱜᱼᱟ ᱟᱨ ᱥᱟᱱᱛᱟᱲ ᱥᱟᱱᱛᱟᱲ ᱜᱮ ᱢᱟᱱᱮ ᱢᱚᱡᱽ ᱛᱮᱜᱮ ᱵᱚᱱ ᱵᱩᱡᱷᱟᱹᱣᱟ ᱚᱱᱟ ᱥᱟᱶᱛᱮ ᱚᱞ ᱪᱤᱠᱤ ᱫᱚ ᱟᱹᱰᱤ ᱟᱸᱴᱜᱤᱧ ᱠᱩᱥᱤᱭᱟᱜᱼᱟ ᱛᱚ ᱱᱚᱣᱟ ᱠᱚ ᱤᱫᱤ ᱠᱟᱛᱮ ᱟᱫᱚ ᱵᱚᱞᱮ ᱤᱧᱫᱚ ᱱᱚᱣᱟ ᱠᱚᱜᱮᱧ ᱢᱮᱱ ᱦᱚᱪᱚᱭᱟ ᱡᱮ ᱟᱵᱚ ᱡᱟᱹᱥᱛᱤ ᱦᱚᱲ ᱡᱟᱛᱮ ᱥᱟᱱᱛᱟᱲᱤ ᱜᱮ ᱡᱟᱹᱥᱛᱤ ᱵᱚᱱ ᱨᱚᱲᱼᱟ ᱟᱨ ᱯᱩᱛᱷᱤ ᱦᱚᱸ ᱡᱟᱛᱮ ᱥᱟᱱᱛᱟᱲ ᱛᱮᱜᱮ ᱡᱟᱹᱥᱛᱤ ᱵᱷᱟᱜᱽ ᱦᱩᱭᱩᱜᱚᱜ ᱢᱟ ᱡᱟᱛᱮ ᱡᱚᱛᱚ ᱦᱚᱲ ᱵᱚᱱ ᱵᱩᱡᱷᱟᱹᱣ ᱫᱟᱲᱮᱜ ᱡᱟᱛᱮ ᱯᱟᱲᱦᱟᱣ ᱫᱟᱲᱮᱜ ᱠᱚ ᱟᱫᱚ ᱱᱤᱭᱟᱹᱜᱤᱧ ᱢᱮᱱᱟ ᱡᱮ ᱵᱚᱞᱮ ᱥᱟᱱᱛᱟᱲᱤ ᱜᱮ ᱡᱟᱛᱮ ᱡᱟᱹᱥᱛᱤ ᱯᱨᱟᱭᱳᱨᱤᱴᱤ ᱠᱚ ᱮᱢᱟᱜ ᱢᱟ ᱵᱚᱞᱮ ᱢᱮᱱᱛᱮ